ᱜᱤᱫᱟᱹᱨ ᱠᱚ ᱱᱚᱣᱟ ᱫᱤᱱ ᱢᱚᱵᱟᱭᱤᱞ ᱛᱮ ᱟᱹᱰᱤᱜᱟᱱ ᱠᱚ ᱠᱷᱮᱞᱳᱜ ᱠᱟᱱᱟ ᱚᱠᱚᱭ ᱫᱚ ᱯᱷᱨᱤ ᱯᱷᱟᱭᱟᱨ ᱠᱚ ᱠᱷᱮᱞᱳᱜ ᱛᱟᱦᱮᱱᱟ ᱚᱠᱚᱭ ᱫᱚ ᱯᱟᱵᱽᱡᱤ ᱠᱚ ᱠᱷᱮᱞᱳᱜ ᱛᱟᱦᱮᱱᱟ ᱚᱠᱚᱭ ᱫᱚ ᱛᱟᱥ ᱠᱚ ᱠᱷᱮᱞᱳᱜ ᱛᱟᱦᱮᱱᱟ ᱚᱠᱚᱭ ᱫᱚ ᱞᱩᱰᱩ ᱠᱚ ᱠᱷᱮᱞᱳᱜ ᱛᱟᱦᱮᱱᱟ ᱟᱨᱦᱚᱸ ᱮᱢᱟᱱ ᱛᱮᱭᱟᱜ ᱠᱚᱠᱚ ᱠᱷᱮᱞᱳᱜ ᱛᱟᱦᱮᱱᱟ ᱟᱹᱞᱤᱧ ᱫᱚ ᱩᱱᱟᱹᱜ ᱵᱟᱹᱞᱤᱧ ᱵᱟᱲᱟᱭᱟ ᱢᱮᱱᱠᱷᱟᱱ ᱜᱤᱫᱟᱹᱨ ᱠᱚᱫᱚ ᱱᱚᱣᱟ ᱠᱚᱫᱚ ᱥᱚᱢᱚᱭ ᱵᱟᱝ ᱮᱢ ᱠᱟᱛᱮᱫ ᱟᱠᱚᱛᱮ ᱯᱟᱲᱦᱟᱣ ᱠᱚᱠᱚ ᱵᱟᱹᱜᱤᱭᱟᱜ ᱠᱟᱱᱟ ᱟᱨ ᱠᱚ ᱦᱤᱲᱤᱧ ᱪᱟᱵᱟᱭᱮᱫᱟ ᱟᱨ ᱠᱷᱮᱞᱳᱸᱰ ᱫᱚ ᱵᱟᱝᱠᱚ ᱠᱷᱮᱞᱳᱸᱰᱚᱜ ᱛᱟᱦᱮᱱᱟ ᱱᱮᱛᱟᱨ ᱜᱚᱰᱟ ᱠᱚᱨᱮ ᱦᱚᱸ ᱵᱟᱝ ᱠᱚ ᱥᱮᱱᱚᱜᱼᱟ ᱠᱷᱮᱞᱳᱸᱰᱚᱜ ᱞᱟᱹᱜᱤᱫ ᱱᱚᱣᱟ ᱢᱚᱵᱟᱭᱤᱞ ᱡᱟᱹᱨᱤᱭᱟᱹ ᱛᱮ ᱠᱮᱣᱠᱤ ᱤᱥᱠᱩᱞ ᱠᱷᱚᱱᱟᱜ ᱠᱚ ᱦᱤᱡᱩᱜᱼᱟ ᱟᱨ ᱢᱚᱵᱟᱭᱤᱞ ᱨᱮᱜᱮᱠᱚ ᱛᱟᱦᱮᱱᱟ

ᱵᱟᱝ ᱠᱚ ᱠᱷᱮᱞᱳᱜ ᱛᱟᱦᱮᱱᱟ ᱚᱱᱟᱜᱮ ᱱᱮᱛᱟᱨ ᱨᱮᱱ ᱜᱤᱫᱽᱨᱟᱹᱧ ᱢᱮᱛᱟ ᱠᱚᱣᱟ ᱟᱞᱚ ᱯᱮ ᱠᱷᱮᱞᱳᱜᱼᱟ ᱡᱮᱢᱚᱱ ᱟᱪᱪᱷᱟ ᱜᱮ ᱱᱚᱣᱟ ᱠᱚᱫᱚ ᱵᱟᱝ ᱵᱷᱟᱹᱞᱤ ᱪᱤᱡᱽ ᱠᱟᱱᱟ ᱠᱟᱭᱠᱤ ᱢᱚᱵᱟᱭᱤᱞ ᱨᱮ ᱥᱚᱢᱚᱭ ᱮᱢ ᱠᱷᱚᱱ ᱫᱚ ᱟᱪᱪᱷᱟ ᱦᱮᱱᱟᱜᱼᱟ ᱚᱞᱚᱜ ᱯᱟᱲᱦᱟᱜ ᱨᱮᱵᱚ ᱥᱚᱢᱚᱭ ᱵᱚᱱ ᱮᱢᱟᱜᱼᱟ